ᱦᱮᱞᱳ ᱟᱢ ᱢᱟᱪᱮᱛᱟᱱᱤ ᱠᱟᱱᱟᱢ ᱤᱧ ᱥᱩᱥᱟᱹᱨᱤᱭᱟᱹ ᱢᱟᱱᱚᱛᱟᱱ ᱠᱟᱹᱱᱟᱹᱧ ᱤᱧ ᱱᱚᱰᱮ ᱢᱟᱱᱠᱚᱲ ᱠᱷᱚᱱᱤᱧ ᱢᱮᱱ ᱮᱫᱟ ᱮᱸ ᱤᱭᱟᱹ ᱱᱤᱭᱟᱹ ᱤᱭᱟᱹ ᱚᱞ ᱪᱤᱠᱤ ᱯᱟᱲᱦᱟᱜ ᱫᱚ ᱚᱠᱟ ᱠᱚᱨᱮ ᱦᱩᱭᱩᱜ ᱠᱟᱱᱟ

ᱦᱳᱭ ᱟᱨ ᱤᱭᱟᱹ ᱵᱳᱭ ᱠᱚ ᱫᱚ ᱛᱟᱦᱞᱮ ᱚᱠᱟ ᱠᱚᱨᱮ ᱠᱤᱨᱤᱝ ᱦᱩᱭᱩᱜᱼᱟ ᱚᱠᱟ ᱠᱚᱨᱮ ᱧᱟᱢᱚᱜ ᱠᱟᱱᱟ

ᱦᱩᱸᱻ ᱟᱨ ᱤᱭᱟᱹ ᱚᱠᱟ ᱚᱠᱟ ᱠᱚᱨᱮᱢ ᱟᱢ ᱯᱟᱲᱦᱟᱭᱮᱫ ᱠᱚᱣᱟ

ᱟᱪᱪᱷᱟ

ᱟᱪᱪᱷᱟ

ᱦᱩᱸᱻ ᱟᱨ ᱤᱭᱟᱹ ᱩᱢᱜ ᱢᱟᱱᱮ ᱢᱟᱱᱮ ᱚᱱᱟ ᱯᱟᱲᱦᱟᱜ ᱦᱚᱸ ᱟᱹᱰᱤ ᱵᱷᱟᱹᱜᱤ ᱵᱩᱡᱷᱟᱹᱜᱼᱟ ᱛᱚ

ᱦᱳᱣ ᱢᱟᱱᱮ ᱚᱱᱟ ᱛᱮᱜᱮ ᱠᱟᱹᱴᱤᱡ ᱠᱷᱚᱱ ᱡᱚᱛᱚ ᱤᱭᱟᱹ ᱜᱤᱰᱽᱨᱟᱹ ᱠᱚ ᱯᱟᱲᱦᱟᱜ ᱠᱟᱱᱟᱠᱚ ᱟᱞᱮ ᱥᱮᱫᱽ ᱨᱮᱱ ᱦᱚᱸ

ᱦᱩᱸᱻ ᱚᱻ ᱟᱪᱪᱷᱟ ᱴᱷᱤᱠ ᱜᱮᱭᱟ ᱛᱚᱵᱮ ᱤᱭᱟᱹ ᱤᱱᱟᱹᱜᱮᱞᱟᱝ ᱨᱚᱲᱟ ᱦᱮᱸ ᱟᱹᱰᱤ ᱟᱹᱰᱤ ᱥᱟᱨᱦᱟᱣ ᱚᱱᱟ ᱞᱟᱹᱭ ᱞᱟᱹᱜᱤᱫ ᱟᱸᱡᱚᱢ ᱞᱟᱹᱜᱤᱫ ᱦᱮᱸ ᱫᱚᱦᱚᱭᱫᱟᱹᱧ ᱛᱟᱦᱚᱞᱮ